ᱠᱚ ᱱᱤᱦᱟᱹᱛ ᱜᱮ ᱫᱚᱨᱠᱟᱨᱚᱜᱼᱟ ᱟᱨ ᱫᱟᱜ ᱮᱢ ᱠᱟᱛᱮᱫ ᱯᱷᱤᱨ ᱚᱸᱰᱮ ᱥᱩᱡᱤ ᱮᱢᱢᱮ ᱯᱷᱤᱨ ᱚᱱᱟ ᱦᱮᱰᱮᱡ ᱠᱟᱛᱮᱫ ᱦᱮᱰᱮᱡ ᱦᱮᱰᱮᱡᱚᱜᱼᱟ ᱛᱚ ᱪᱤᱱᱤ ᱮᱢᱢᱮ ᱪᱤᱱᱤ ᱮᱢ ᱠᱟᱛᱮᱫ ᱚᱱᱟ ᱦᱮᱰᱮᱡ ᱠᱟᱛᱮᱫ ᱟᱬᱜᱚᱭᱢᱮ ᱯᱷᱮᱨ ᱞᱚᱠᱰᱟᱣᱩᱱᱨᱮ ᱫᱚ ᱤᱧ ᱯᱚᱠᱚᱲᱤ ᱠᱚᱧ ᱵᱮᱱᱟᱣ ᱜᱮᱭᱟ ᱯᱚᱠᱚᱲᱤᱨᱮ ᱵᱷᱮᱞᱮ ᱫᱚ ᱢᱚ ᱵᱮᱥᱚᱱᱤᱧ ᱦᱟᱛᱟᱣ ᱠᱮᱫᱼᱟ ᱯᱷᱤᱨ ᱚᱱᱟᱨᱮ ᱫᱟᱜ ᱫᱩᱞ ᱠᱟᱛᱮᱫ ᱯᱮᱸᱭᱟᱡᱽ ᱠᱚ ᱮᱢ ᱠᱮᱫ ᱟᱹᱧ ᱯᱮᱸᱭᱟᱡᱽ ᱠᱚ ᱜᱮᱫ ᱠᱟᱛᱮᱫ ᱯᱷᱤᱨ ᱚᱱᱟ ᱮᱢᱠᱟᱛᱮᱫ ᱢᱤᱞᱟᱹᱣ ᱠᱟᱛᱮᱫ ᱤᱧ ᱥᱩᱱᱩᱢᱤᱧ ᱞᱚᱞᱚ ᱠᱮᱫᱼᱟ ᱠᱟᱹᱲᱦᱟᱹᱭᱨᱮ ᱠᱟᱹᱲᱦᱟᱹᱭᱨᱮ ᱥᱩᱱᱩᱢ ᱞᱚᱞᱚ ᱠᱟᱛᱮᱫ ᱯᱷᱤᱨ ᱪᱷᱟᱸᱠᱟᱣ ᱠᱮᱫ ᱟᱹᱧ ᱚᱸᱰᱮ ᱛᱚ ᱚᱱᱟ ᱤᱥᱤᱱ ᱮᱱᱟ ᱛᱤᱧ ᱯᱷᱤᱨ ᱤᱱᱟᱹ ᱯᱚᱨᱮᱛᱮ ᱤᱧ ᱜᱩᱞ ᱜᱩᱞᱤᱧ ᱪᱷᱟᱸᱠᱟᱣ ᱠᱮᱫᱼᱟ ᱜᱩᱞ ᱜᱩᱞᱟᱹ ᱨᱮᱫᱚ ᱟᱴᱟ ᱟᱨ ᱪᱤᱱᱤ ᱵᱟᱝᱠᱷᱟᱱ ᱜᱩᱲ ᱢᱮᱥᱟ ᱦᱩᱭᱩᱜᱼᱟ ᱟᱨ ᱜᱩᱞ ᱜᱩᱞᱟᱹ ᱵᱮᱱᱟᱣ ᱞᱟᱹᱜᱤᱫ ᱛᱮᱫᱚ ᱚᱱᱟ ᱪᱤᱱᱤ ᱵᱟᱝᱠᱷᱟᱱ ᱜᱩᱲ ᱤᱭᱟᱹ ᱢᱤᱞᱟᱹᱣ ᱦᱩᱭᱩᱜᱼᱟ ᱛᱚ ᱚᱱᱟ ᱵᱟᱱᱟᱣ ᱪᱤᱱᱤ ᱵᱟᱝᱠᱷᱟᱱ ᱜᱩᱲ ᱨᱮᱦᱚᱸ ᱢᱤᱞᱟᱹᱣ ᱦᱩᱭᱩᱜᱼᱟ ᱛᱚ ᱚᱱᱟ ᱠᱚ ᱢᱤᱞᱟᱹᱣ ᱵᱟᱲᱟ ᱠᱟᱛᱮᱫ ᱤᱧ ᱠᱟᱹᱲᱦᱟᱹᱭᱨᱮ ᱥᱩᱱᱩᱢᱤᱧ ᱞᱚᱞᱚ ᱠᱮᱫᱼᱟ ᱛᱚ ᱯᱷᱮᱨ ᱞᱚᱞᱚ ᱠᱟᱛᱮᱫ ᱚᱸᱰᱮᱧ ᱪᱷᱟᱸᱠᱟᱣ ᱠᱮᱫᱼᱟ ᱛᱚ ᱤᱧᱟᱹᱜ ᱜᱩᱞ ᱜᱩᱞᱟᱹ ᱵᱮᱱᱟᱣᱮᱱᱟ ᱟᱨ ᱚᱱᱟ ᱠᱚ ᱟᱬᱜᱚ ᱵᱟᱲᱟ ᱠᱟᱛᱮᱫ ᱯᱷᱤᱨ ᱵᱚᱨᱴᱚᱱ ᱨᱮ ᱤᱱᱟᱹ ᱠᱚ ᱡᱚᱢ ᱠᱮᱫ ᱟᱹᱧ